ᱛᱮᱦᱮᱧ ᱤᱧ ᱡᱟᱦᱟᱸ ᱱᱚᱣᱟ ᱥᱤᱞᱟᱹᱭ ᱠᱚ ᱡᱮᱢᱚᱱ ᱤᱧᱤᱧ ᱥᱤᱞᱟᱹᱭᱟ ᱟᱨ ᱱᱮᱛᱟᱨᱼᱢᱟ ᱵᱷᱤᱱᱟᱹ ᱵᱷᱤᱱᱟᱹ ᱥᱮᱫᱟᱭ ᱵᱷᱤᱱᱟᱹ ᱞᱮᱠᱟ ᱠᱚ ᱥᱤᱞᱟᱹᱭᱟ ᱱᱟᱦᱟᱜ ᱡᱩᱜᱽ ᱵᱷᱤᱱᱟᱹ ᱞᱮᱠᱟ ᱢᱟᱱᱮ ᱛᱮᱦᱮᱧ ᱤᱧ ᱚᱱᱟ ᱠᱷᱟᱱᱛᱟ ᱠᱚᱨᱮᱦᱚᱸ ᱥᱤᱞᱟᱭᱟᱛᱮᱢ ᱢᱤᱫᱴᱤᱡ ᱤᱪᱪᱷᱟ ᱠᱮᱫᱟᱹᱧ ᱡᱮᱢᱚᱱ ᱤᱧᱤᱧ ᱥᱤᱞᱟᱭᱟ ᱟᱯᱮ ᱰᱤᱡᱟᱭᱤᱱ ᱫᱷᱟᱨᱟ ᱚᱸᱰᱮᱧ ᱨᱚᱜᱟ ᱵᱟᱦᱟᱧ ᱤᱧᱟᱹᱜ ᱢᱚᱱᱮᱨᱮ ᱦᱮᱡ ᱜᱚᱫ ᱮᱱᱟ ᱟᱯᱮ ᱱᱩᱠᱩᱧ ᱵᱮᱱᱟᱣᱟ ᱢᱮᱱᱛᱮ ᱵᱟᱦᱟ ᱠᱚ ᱡᱮᱢᱚᱱ ᱚᱸᱰᱮ ᱡᱟᱦᱟᱱᱟᱜ ᱪᱤᱱᱦᱟᱹᱜᱮ ᱚᱸᱰᱮ ᱤᱧ ᱤᱪᱪᱷᱟ ᱛᱤᱧ ᱵᱮᱱᱟᱣ ᱠᱮᱫᱟ ᱚᱱᱟᱦᱚᱸ ᱟᱹᱰᱤ ᱢᱚᱡᱽ ᱥᱮ ᱧᱮᱞᱮᱱᱟ ᱧᱮᱞᱡᱚᱝ ᱦᱚᱸ ᱡᱟᱦᱟᱸᱭᱮᱢ ᱮᱢᱜᱚᱫ ᱟᱫᱮᱠᱷᱟᱱ ᱚᱱᱟᱦᱚᱸ ᱢᱮᱱᱟ ᱟᱹᱰᱤ ᱪᱮᱨᱦᱟ ᱫᱚ ᱢᱟ ᱧᱮᱞᱚᱜ ᱠᱟᱱᱟ ᱚᱱᱠᱟᱜᱮ ᱟᱨ ᱛᱮᱦᱮᱧ ᱤᱧ ᱱᱚᱣᱟ ᱥᱤᱞᱟᱹᱭᱤᱧ ᱵᱟᱰᱟᱭᱟ ᱱᱤᱛᱳᱜᱼᱢᱟ ᱞᱩᱜᱽᱲᱤ ᱠᱚ ᱡᱮᱢᱚᱱ ᱵᱞᱟᱣᱩᱡᱽ ᱤᱭᱟᱹ ᱠᱚ ᱡᱟᱹᱠᱤᱴ ᱥᱤᱞᱟᱹᱭ ᱠᱚ ᱜᱮᱫᱟᱢ ᱴᱟᱠᱟ ᱴᱩᱠᱟᱹᱨᱮᱢ ᱟᱨᱦᱚᱸ ᱚᱱᱟ ᱰᱤᱡᱟᱭᱤᱱ ᱠᱟᱛᱮᱱᱮᱢ ᱵᱮᱱᱟᱣᱟ ᱩᱱᱫᱤᱱ ᱞᱮᱠᱟ ᱯᱮᱞᱮᱱ ᱢᱟ ᱵᱟᱝᱼᱟ ᱱᱮᱛᱟᱨ ᱢᱟ ᱦᱟᱸᱰᱮ ᱢᱤᱫ ᱥᱮᱫ ᱮᱢ ᱵᱩᱜᱟᱹᱜᱟ ᱢᱤᱫ ᱥᱮᱫ ᱫᱚ ᱵᱟᱝᱼᱟ ᱚᱱᱠᱟᱜᱮ ᱡᱮᱢᱚᱱ ᱰᱤᱡᱟᱭᱤᱱ ᱰᱤᱡᱟᱭᱤᱱᱮᱢ ᱵᱮᱱᱟᱣᱟ ᱩᱱᱫᱤᱱ ᱫᱚ ᱢᱮᱥᱤᱱᱛᱮ ᱥᱤᱞᱟᱹᱭᱚᱜᱼᱟ ᱱᱮᱛᱟᱨᱼᱢᱟ ᱵᱟᱝ ᱛᱤᱛᱮ ᱟᱢ ᱚᱠᱟ ᱞᱮᱠᱟᱢ ᱤᱪᱷᱟᱭᱟ ᱚᱱᱠᱟᱢ ᱵᱮᱱᱟᱣᱟ ᱧᱮᱞᱡᱚᱝ ᱦᱚᱸ ᱡᱟᱦᱟᱸᱭᱮ ᱧᱮᱞᱟ ᱚᱱᱟ ᱟᱹᱰᱤ ᱵᱷᱟᱹᱜᱤ ᱥᱟᱺᱦᱤᱡ ᱧᱮᱞᱚᱜᱼᱟ ᱱᱤᱡᱮᱛᱮ ᱱᱤᱡᱮᱢ ᱵᱮᱱᱟᱣ ᱠᱟᱜᱼᱟ ᱚᱱᱟᱫᱚ ᱱᱤᱡᱮᱛᱮ ᱵᱟᱢ ᱩᱭᱦᱟᱹᱨ ᱫᱟᱲᱮᱭᱟᱜᱼᱟ ᱱᱚᱝᱠᱟᱧ ᱵᱮᱱᱟᱣ ᱟᱠᱟᱫᱟ ᱢᱮᱱᱛᱮ ᱟᱨ ᱢᱤᱫ ᱦᱚᱲᱮ ᱧᱮᱞ ᱞᱮᱠᱷᱟᱱ ᱢᱮᱱᱟᱭ ᱟᱹᱰᱤ ᱪᱮᱦᱨᱟ ᱧᱮᱞᱚᱜ ᱠᱟᱱᱟ ᱱᱚᱣᱟ ᱫᱚ